ᱥᱮᱫᱟᱭ ᱟᱨ ᱱᱟᱦᱟᱜ ᱪᱟᱥ ᱨᱮ ᱟᱹᱰᱤ ᱜᱷᱟᱱ ᱛᱚᱯᱷᱟᱛ ᱧᱮᱞᱚᱜ ᱠᱟᱱᱟ ᱢᱟᱲᱟᱝ ᱫᱚ ᱥᱮᱫᱟᱭ ᱫᱚ ᱱᱟᱦᱮᱞ ᱛᱮ ᱡᱮᱢᱚᱱ ᱰᱟᱹᱝᱨᱤ ᱠᱟᱰᱟ ᱛᱮ ᱱᱟᱦᱮᱞ ᱛᱮᱜᱮ ᱥᱤ ᱠᱚ ᱦᱩᱭᱩᱜ ᱠᱟᱱᱟ ᱱᱮᱛᱟᱨ ᱫᱚ ᱴᱨᱮᱠᱴᱟᱨ ᱯᱟᱣᱟᱨ ᱴᱤᱞᱟᱨ ᱥᱮ ᱢᱤᱥᱤᱱ ᱠᱚᱛᱮ ᱵᱟᱹᱫᱽ ᱫᱚ ᱥᱤ ᱞᱟᱹᱦᱩᱫᱚᱜ ᱠᱟᱱᱟ ᱚᱱᱟ ᱥᱟᱶᱛᱮ ᱱᱚᱣᱟ ᱠᱷᱚᱛ ᱠᱚᱦᱚᱸ ᱢᱟᱲᱟᱝ ᱫᱚ ᱥᱟᱠᱟᱢ ᱨᱮᱱᱟᱜ ᱥᱮᱭᱟ ᱥᱟᱠᱟᱢ ᱟᱨ ᱰᱟᱹᱝᱨᱤ ᱜᱩᱨᱤᱡ ᱡᱮᱢᱚᱱ ᱥᱮᱭᱟ ᱦᱟᱜ ᱡᱟᱭ ᱡᱤᱱᱤᱥ ᱠᱚᱛᱮ ᱠᱷᱚᱛ ᱦᱩᱭᱩᱜ ᱠᱟᱱ ᱛᱟᱦᱮᱸᱫ ᱱᱟᱦᱟᱜ ᱫᱚ ᱨᱟᱥᱟᱭᱱᱤᱠ ᱠᱷᱚᱛ ᱜᱮ ᱡᱚᱛᱚ ᱫᱩ ᱞᱟᱜᱟᱜ ᱠᱟᱱᱟ ᱚᱱᱠᱟ ᱜᱮ ᱡᱟᱝ ᱠᱚᱦᱚᱸ ᱱᱤᱛ ᱫᱚ ᱫᱚᱠᱟᱱ ᱠᱚᱨᱮ ᱠᱷᱚᱱ ᱠᱤᱨᱤᱧ ᱠᱟᱛᱮᱫ ᱜᱮ ᱞᱟᱜᱟᱜ ᱠᱟᱱᱟ ᱢᱟᱲᱟᱝ ᱫᱚ ᱡᱟᱦᱟᱸ ᱪᱟᱥ ᱟᱨᱡᱟᱣ ᱢᱮᱱᱟᱜᱼᱟ ᱚᱸᱰᱮ ᱠᱷᱚᱱ ᱜᱮ ᱤᱛᱟᱹ ᱦᱚᱸ ᱫᱚᱦᱚ ᱠᱟᱱ ᱛᱟᱦᱮᱸᱫ ᱱᱟᱦᱟᱜ ᱫᱚ ᱚᱱᱟ ᱫᱚᱦᱚ ᱫᱚ ᱟᱹᱰᱤ ᱠᱚᱢ ᱜᱮ ᱦᱩᱭᱩᱜ ᱠᱟᱱᱟ ᱟᱨ ᱡᱟᱦᱟᱸ ᱵᱤᱡᱽ ᱫᱚᱠᱟᱱ ᱠᱚ ᱢᱮᱱᱟᱜᱼᱟ ᱥᱮ ᱡᱟᱝ ᱫᱚᱠᱟᱱ ᱠᱚ ᱢᱮᱱᱟᱜᱼᱟ ᱚᱱᱟ ᱠᱚᱨᱮ ᱠᱷᱚᱱ ᱠᱤᱨᱤᱧ ᱠᱟᱛᱮ ᱜᱮ ᱪᱟᱥ ᱦᱩᱭᱩᱜ ᱠᱟᱱᱟ ᱚᱱᱟ ᱥᱟᱶᱛᱮ ᱡᱟᱦᱟᱸ ᱪᱟᱥ ᱨᱮ ᱥᱮ ᱯᱷᱚᱥᱚᱞ ᱨᱮ ᱡᱟᱦᱟᱸ ᱵᱮᱢᱟᱨ ᱠᱚ ᱨᱟᱠᱟᱵ ᱠᱟᱱᱟ ᱚᱱᱟ ᱞᱟᱹᱜᱤᱫ ᱛᱮᱫᱚ ᱫᱟᱨᱮ ᱠᱚᱨᱮᱱᱟᱜ ᱨᱮᱦᱮᱫ ᱵᱟᱝᱠᱷᱟᱱ ᱫᱚ ᱥᱟᱠᱟᱢ ᱥᱮ ᱨᱟᱥᱟ ᱱᱚᱝᱠᱟᱱ ᱟᱭᱩᱨᱵᱮᱫᱤᱠ ᱨᱟᱱ ᱜᱮ ᱥᱮᱫᱟᱭ ᱠᱩᱴᱟᱹᱢ ᱨᱟᱱ ᱠᱚᱛᱮ ᱜᱮ ᱨᱟᱱᱚᱜ ᱛᱟᱦᱮᱸᱫ ᱱᱟᱦᱟᱜ ᱫᱚ ᱚᱱᱟ ᱞᱟᱹᱜᱤᱫ ᱛᱮᱦᱚᱸ ᱟᱹᱰᱤ ᱞᱮᱠᱟᱱ ᱨᱟᱥᱟᱭᱱᱤᱠ ᱨᱟᱱ ᱠᱚ ᱧᱟᱢᱚᱜ ᱠᱟᱱᱟ ᱱᱚᱝᱠᱟ ᱛᱮ ᱢᱟᱱᱮ ᱡᱚᱛᱚ ᱞᱮᱠᱟᱱᱟᱜ ᱜᱮ ᱪᱟᱥ ᱨᱮ ᱟᱹᱰᱤ ᱜᱟᱱ ᱵᱚᱫᱚᱞ ᱦᱩᱭᱩᱜ ᱠᱟᱱᱟ ᱥᱮᱫᱟᱭ ᱫᱚ ᱪᱟᱥ ᱨᱮ ᱫᱟᱜ ᱨᱮᱦᱚᱸ ᱡᱟᱦᱟᱸ ᱛᱤᱱᱟᱹᱜ ᱜᱮ ᱪᱟᱥ ᱦᱩᱭᱩᱜᱼᱟ ᱚᱱᱟ ᱫᱚ ᱥᱮᱨᱢᱟ ᱫᱟᱜ ᱪᱮᱛᱟᱱ ᱨᱮᱜᱮ ᱦᱩᱭᱩᱜ ᱛᱟᱦᱮᱸᱫ ᱱᱟᱦᱟᱜ ᱫᱚ ᱰᱤᱯ ᱵᱳᱨᱤᱝ ᱠᱩᱧ ᱱᱟᱦᱟᱨ ᱮᱢᱟᱱ ᱞᱮᱠᱟᱱ ᱟᱹᱰᱤ ᱜᱟᱱ ᱞᱮᱠᱟᱛᱮ ᱟᱨᱡᱟᱣ ᱠᱚ ᱪᱟᱥᱚᱜ ᱠᱟᱱᱟ ᱱᱚᱝᱠᱟ ᱜᱮ ᱱᱚᱣᱟ ᱪᱟᱥ ᱡᱟᱦᱟᱸ ᱟᱨᱡᱟᱣ ᱮᱱᱟ ᱚᱱᱟ ᱫᱚᱦᱚ ᱞᱟᱹᱜᱤᱫ ᱛᱮ ᱢᱟᱲᱟᱝ ᱫᱚ ᱵᱟᱺᱫᱤ ᱠᱟᱛᱮᱫ ᱫᱚᱦᱚ ᱛᱟᱦᱮᱸᱫ ᱱᱟᱦᱟᱜ ᱫᱚ ᱚᱱᱟ ᱠᱚ ᱵᱚᱨᱟ ᱠᱚᱨᱮ ᱥᱮ ᱢᱟᱨᱟᱝ ᱢᱟᱨᱟᱝ ᱰᱨᱟᱢ ᱠᱚᱨᱮ ᱜᱮ ᱫᱚᱦᱚᱜ ᱠᱟᱱᱟ ᱱᱚᱝᱠᱟ ᱛᱮ ᱪᱟᱥ ᱠᱟᱹᱢᱤ ᱨᱮᱦᱚᱸ ᱟᱹᱰᱤ ᱜᱟᱱ ᱵᱚᱱᱚᱫᱚᱞ ᱦᱮᱡ ᱟᱠᱟᱱᱟ ᱟᱨ ᱚᱱᱟ ᱨᱮᱱᱟᱜ ᱚᱨᱥᱚᱝ ᱦᱚᱸ ᱵᱮᱥ ᱟᱨ ᱵᱟᱹᱲᱤᱡ ᱵᱟᱡᱟᱜ ᱠᱟᱱᱟ ᱨᱟᱥᱟᱭᱱᱤᱠ ᱠᱷᱚᱛ ᱛᱮ ᱦᱚᱲᱢᱚ ᱨᱮ ᱟᱹᱰᱤ ᱜᱟᱱ ᱵᱮᱢᱟᱨ ᱨᱟᱠᱟᱵ ᱠᱟᱱᱟ ᱡᱟᱦᱟᱸ ᱫᱚ ᱟᱵᱚ ᱟᱹᱰᱤ ᱵᱟᱹᱭ ᱵᱟᱹᱭ ᱛᱮ ᱠᱚᱢᱡᱳᱨ ᱤᱫᱤᱭᱮᱫ ᱵᱚᱱᱟᱭ ᱱᱚᱣᱟ ᱛᱮ ᱦᱟᱥᱟ ᱦᱚᱸ ᱠᱚᱢ ᱡᱳᱨᱚᱜ ᱠᱟᱱᱟ ᱟᱨ ᱡᱟᱦᱟᱸ ᱠᱤᱪᱩᱣᱟᱹ ᱠᱚ ᱥᱮ ᱞᱮᱰᱮᱛ ᱠᱚ ᱛᱟᱦᱮᱸ ᱠᱟᱱᱟ ᱩᱱᱠᱩ ᱦᱚᱸ ᱱᱚᱣᱟ ᱨᱮᱱᱟᱜ ᱚᱨᱥᱚᱝ ᱛᱮᱠᱚ ᱜᱩᱡᱩᱜ ᱠᱟᱱᱟ ᱪᱟᱥ ᱫᱤᱱ ᱥᱮ ᱫᱟᱜ ᱫᱤᱱ ᱱᱟᱦᱟᱜ ᱫᱚ ᱦᱟᱹᱠᱩ ᱠᱟᱴᱠᱚᱢ ᱠᱚᱦᱚᱸ ᱵᱟᱹᱫᱽ ᱠᱚᱨᱮ ᱵᱟᱠᱚ ᱧᱮᱞᱚᱜ ᱠᱟᱱᱟ ᱱᱚᱣᱟ ᱠᱚᱫᱚ ᱡᱚᱛᱚ ᱨᱟᱥᱟᱭᱱᱤᱠ ᱠᱷᱚᱛ ᱟᱨ ᱠᱤᱴᱱᱟᱥᱚᱠ ᱨᱮᱱᱟᱜ ᱯᱨᱵᱷᱟᱣ ᱛᱮᱜᱮ ᱦᱩᱭᱩᱜ ᱠᱟᱱᱟ ᱱᱚᱝᱠᱟ ᱛᱮ ᱟᱹᱰᱤ ᱜᱟᱱ ᱵᱚᱫᱚᱞ ᱦᱩᱭ ᱠᱟᱱᱟ